ᱵᱟᱝᱞᱟᱛᱮ ᱡᱟᱦᱟᱸ ᱞᱮᱠᱟ ᱵᱟᱜᱽ ᱫᱷᱟᱨᱟ ᱢᱮᱱᱟᱜ ᱟᱠᱟᱫᱟ ᱡᱟᱦᱟᱸ ᱥᱚᱡᱷᱮ ᱠᱟᱛᱷᱟ ᱥᱚᱡᱷᱮ ᱛᱮ ᱵᱟᱝ ᱞᱟᱹᱭ ᱠᱟᱛᱮᱫ ᱛᱟ ᱚᱱᱟ ᱩᱞᱴᱟᱹ ᱢᱟᱪᱷᱟᱛᱮ ᱞᱟᱹᱭ ᱞᱟᱹᱭ ᱟᱠᱚ ᱛᱚ ᱚᱱᱠᱟᱜᱮ ᱥᱟᱱᱛᱟᱲᱤ ᱛᱮᱦᱚᱸ ᱠᱤᱪᱷᱩ ᱠᱟᱛᱷᱟ ᱢᱮᱱᱟᱜ ᱟᱠᱟᱫᱟ ᱡᱟᱦᱟᱸ ᱫᱚ ᱥᱚᱡᱷᱮ ᱛᱮ ᱵᱟᱝ ᱞᱟᱹᱭ ᱠᱟᱛᱮᱫ ᱚᱱᱟ ᱛᱟᱨ ᱡᱩᱫᱟᱹ ᱢᱟᱪᱷᱟᱛᱮ ᱞᱟᱹᱭ ᱟᱠᱚ ᱚᱱᱟᱜᱮ ᱢᱤᱫ ᱠᱟᱛᱷᱟ ᱛᱮᱠᱚ ᱢᱮᱛᱟᱜᱼᱟ ᱵᱷᱮᱱᱛᱟ ᱠᱟᱛᱷᱟ ᱡᱮᱢᱚᱱ ᱚᱱᱠᱟ ᱵᱷᱮᱱᱛᱟ ᱠᱟᱛᱷᱟ ᱢᱩᱫᱽ ᱨᱮ ᱫᱚ ᱢᱮᱱᱟᱜ ᱟᱠᱟᱫᱟ ᱵᱟᱲᱮ ᱵᱤᱞᱤ ᱡᱚᱢ ᱵᱟᱲᱮ ᱵᱤᱞᱤ ᱡᱚᱢ ᱫᱚ ᱱᱚᱶᱟ ᱨᱮᱭᱟᱜ ᱚᱨᱛᱷᱚᱭ ᱞᱟᱹᱭ ᱚᱪᱚᱭᱟ ᱱᱚᱝᱠᱟ ᱡᱮᱢᱚᱱ ᱠᱚᱲᱟ ᱠᱩᱲᱤ ᱡᱚᱠᱷᱚᱱ ᱟᱹᱰᱤ ᱟᱸᱴ ᱠᱚ ᱯᱨᱮᱢ ᱯᱤᱨᱤᱛᱟ ᱛᱚ ᱯᱨᱮᱢ ᱯᱤᱨᱤᱛ ᱯᱚᱨ ᱚᱲᱟᱜ ᱨᱮ ᱡᱚᱠᱷᱚᱱ ᱵᱟᱯᱞᱟ ᱵᱟᱝᱠᱚ ᱨᱟᱡᱤᱜᱼᱟ ᱛᱚ ᱛᱚᱠᱷᱚᱱ ᱠᱚᱲᱟ ᱠᱩᱲᱤ ᱟᱠᱚ ᱟᱠᱚ ᱛᱮᱜᱮ ᱟᱸᱜᱤᱨ ᱠᱟᱛᱮᱜ ᱠᱚ ᱵᱟᱯᱞᱟᱜᱼᱟ ᱱᱚᱶᱟᱜᱮ ᱵᱷᱮᱱᱛᱟ ᱠᱟᱛᱮᱫ ᱠᱚ ᱞᱟᱹᱭᱟ ᱦᱮᱸᱥᱟᱜ ᱵᱤᱞᱤ ᱡᱚᱢ ᱟᱨ ᱦᱚᱸ ᱵᱟᱯᱞᱟ ᱠᱚᱨᱮ ᱠᱚ ᱞᱟᱹᱭᱟ ᱟᱭᱢᱟ ᱦᱚᱲ ᱡᱮ ᱥᱚᱡᱷᱮᱛᱮ ᱵᱟᱝ ᱞᱟᱹᱭ ᱠᱟᱛᱮᱫ ᱛᱟᱨ ᱩᱞᱴᱟᱹᱣ ᱠᱟᱛᱮᱫ ᱠᱚ ᱞᱟᱹᱭᱟ ᱡᱮ ᱫᱷᱟᱹᱨᱛᱤ ᱩᱞᱴᱟᱹᱣ ᱡᱤᱞ ᱯᱮ ᱡᱚᱢ ᱟᱥᱮ ᱪᱮᱫ ᱛᱚ ᱫᱷᱟᱹᱨᱛᱤ ᱩᱞᱴᱟᱹᱣ ᱡᱤᱞ ᱫᱚ ᱡᱚᱢ ᱵᱳᱞᱛᱮ ᱫᱚ ᱫᱷᱟᱹᱨᱛᱤ ᱫᱚ ᱵᱟᱝ ᱠᱚ ᱩᱞᱴᱟᱹᱣᱟ ᱠᱤᱱᱛᱩ ᱠᱤᱱᱛᱩ ᱡᱟᱦᱟᱸᱭ ᱠᱚᱠᱚ ᱩᱴᱟᱹᱭᱟ ᱫᱷᱟᱹᱨᱛᱤ ᱦᱟᱸᱥᱟ ᱩᱱᱠᱩ ᱠᱚ ᱢᱮᱛᱟ ᱠᱚᱣᱟ ᱡᱮᱢᱚᱱ ᱥᱩᱠᱨᱤ ᱦᱟᱸᱥᱟ ᱠᱚ ᱩᱴᱟᱹᱭᱟ ᱚᱱᱟ ᱠᱷᱟᱹᱛᱤᱨ ᱛᱮ ᱫᱷᱟᱹᱨᱛᱤ ᱩᱞᱴᱟᱹᱣ ᱡᱤᱞ ᱯᱮ ᱡᱚᱢᱟ ᱛᱚ ᱫᱷᱟᱹᱨᱛᱤ ᱩᱞᱴᱟᱹᱣ ᱡᱤᱞ ᱫᱚ ᱵᱩᱡᱷᱟᱹᱜ ᱠᱟᱱᱟ ᱡᱮ ᱥᱩᱠᱨᱤ ᱡᱤᱞ ᱟᱨ ᱦᱚᱸ ᱚᱱᱠᱟᱜᱮ ᱠᱤᱪᱷᱩ ᱠᱟᱛᱷᱟ ᱢᱮᱱᱟᱜ ᱟᱠᱟᱫᱟ ᱡᱮᱢᱚᱱ ᱞᱩᱴᱤ ᱚᱲᱮᱡᱚᱜ ᱞᱩᱴᱤ ᱚᱲᱮᱡ ᱫᱚ ᱱᱚᱝᱠᱟᱱ ᱵᱷᱮᱱᱛᱟ ᱠᱟᱛᱷᱟ ᱠᱟᱱᱟ ᱡᱟᱦᱟᱸ ᱫᱚ ᱢᱟᱨᱤᱪ ᱡᱩᱫᱤᱢ ᱡᱚᱢᱟ ᱟᱹᱰᱤ ᱟᱸᱴ ᱡᱷᱟᱞ ᱞᱮᱢ ᱠᱷᱟᱱ ᱞᱩᱴᱤ ᱚᱲᱮᱡᱚᱜ ᱞᱮᱠᱟᱢ ᱵᱩᱡᱷᱟᱹᱣᱟ ᱛᱚ ᱱᱚᱶᱟ ᱦᱚᱸ ᱢᱤᱫ ᱨᱚᱠᱚᱢ ᱵᱷᱮᱱᱛᱟ ᱠᱟᱛᱷᱟ ᱠᱟᱱᱟ ᱛᱚ ᱱᱚᱝᱠᱟᱜᱮ ᱟᱨᱚ ᱟᱭᱢᱟ ᱟᱭᱢᱟ ᱵᱷᱮᱱᱛᱟ ᱠᱟᱛᱷᱟ ᱢᱮᱱᱟᱜ ᱟᱠᱟᱫᱟ ᱛᱟᱨ ᱢᱚᱫᱽᱫᱷᱮ ᱠᱚᱭᱮᱠᱴᱤ ᱵᱷᱮᱱᱛᱟ ᱠᱟᱛᱷᱟᱧ ᱞᱟᱹᱭ ᱠᱮᱫᱟ